ᱦᱮᱸ ᱴᱨᱮᱠᱤᱝ ᱴᱚᱴᱷᱟ ᱨᱮᱭᱟᱜ ᱞᱟᱦᱟ ᱠᱷᱚᱱ ᱟᱨᱦᱚᱸ ᱡᱟᱹᱥᱛᱤ ᱡᱚᱵᱽᱨᱟᱧ ᱧᱮᱞ ᱠᱟᱫᱟ ᱥᱮ ᱵᱮᱥᱟᱶᱟᱨ ᱚᱸᱰᱮ ᱢᱮᱱᱟᱜᱼᱟ ᱛᱟᱦᱮᱱ ᱠᱟᱱᱟ ᱥᱚᱦᱚᱨ ᱵᱟᱡᱟᱨ ᱨᱮ ᱵᱤᱥᱮᱥ ᱠᱟᱭᱛᱮ ᱡᱟᱦᱟᱸ ᱠᱚᱨᱮ ᱡᱟᱦᱟᱸ ᱢᱟᱱ ᱛᱟᱦᱟᱸ ᱟᱭᱢᱟ ᱨᱚᱠᱚᱢᱟᱜ ᱠᱟᱪᱲᱟ ᱡᱟᱦᱟᱸ ᱢᱟᱱ ᱛᱟᱦᱟᱸ ᱜᱤᱰᱤ ᱰᱷᱤᱯ ᱠᱟᱜᱼᱟ ᱠᱚ ᱱᱳᱝᱨᱟ ᱠᱚ ᱛᱟᱦᱮᱱᱟ ᱡᱟᱦᱟᱸ ᱫᱚ ᱚᱸᱰᱮ ᱠᱷᱚᱱ ᱟᱹᱰᱤ ᱞᱮᱠᱟᱱᱟᱜ ᱨᱳᱜᱽ ᱟᱡᱟᱨ ᱥᱤᱨᱡᱟᱹᱣ ᱫᱟᱲᱮᱭᱟᱜᱼᱟ ᱛᱚ ᱱᱚᱣᱟ ᱞᱟᱹᱜᱤᱫ ᱛᱮ ᱟᱨ ᱢᱟᱹᱱᱢᱤ ᱛᱟᱞᱟᱨᱮ ᱦᱚᱲᱠᱚ ᱛᱟᱞᱟᱨᱮ ᱟᱹᱰᱤᱜᱟᱱ ᱥᱚᱪᱮᱛᱚᱱᱚᱛᱟ ᱫᱚᱨᱠᱟᱨ ᱮᱵᱚᱝ ᱡᱟᱛᱮ ᱠᱚᱨᱮ ᱡᱟᱦᱟᱸ ᱢᱟᱱ ᱛᱟᱦᱟ ᱡᱤᱱᱤᱥ ᱵᱟᱝ ᱜᱤᱰᱤ ᱠᱟᱛᱮ ᱱᱤᱨᱫᱤᱥᱴᱚ ᱡᱟᱭᱜᱟ ᱨᱮᱠᱚ ᱜᱤᱰᱤᱭᱟ ᱟᱨ ᱱᱚᱣᱟ ᱞᱟᱹᱜᱤᱫ ᱛᱮ ᱡᱟᱦᱟᱸ ᱥᱚᱨᱠᱟᱨᱤ ᱯᱟᱦᱴᱟ ᱠᱷᱚᱱ ᱯᱚᱧᱪᱟᱭᱮᱛ ᱦᱳᱠ ᱯᱳᱨᱚᱥᱚᱵᱷᱟ ᱦᱳᱠ ᱱᱚᱝᱠᱟᱱᱟᱜ ᱵᱮᱵᱚᱥᱛᱷᱟ ᱦᱟᱛᱟᱣ ᱫᱚᱨᱠᱟᱨ ᱠᱟᱱᱟ ᱡᱮ ᱱᱤᱨᱫᱤᱥᱴᱚ ᱱᱤᱨᱫᱷᱟᱨᱤᱛᱚ ᱡᱟᱭᱜᱟ ᱵᱮᱱᱟᱣ ᱮᱵᱚᱝ ᱚᱱᱟ ᱡᱟᱭᱜᱟ ᱨᱮ ᱦᱚᱲ ᱡᱟᱛᱮ ᱟᱠᱚᱣᱟ ᱡᱟᱦᱟᱸ ᱡᱚᱵᱽᱨᱟ ᱚᱱᱟ ᱠᱚᱠᱚ ᱜᱤᱰᱤᱭᱟ ᱥᱟᱶᱟᱨ ᱛᱮᱠᱚ ᱫᱚᱦᱚᱭᱟ ᱵᱮᱼᱥᱟᱶᱟᱨ ᱵᱟᱝ ᱠᱟᱛᱮ ᱥᱟᱶᱟᱨ ᱛᱮᱠᱚ ᱫᱚᱦᱚᱭᱟ ᱟᱨ ᱚᱱᱟ ᱠᱚᱫᱚ ᱡᱚᱱᱚᱵᱚᱥᱚᱛᱤ ᱮᱞᱟᱠᱟ ᱠᱷᱚᱱ ᱟᱹᱰᱤ ᱥᱟᱺᱜᱤᱧ ᱨᱮ ᱤᱫᱤ ᱠᱟᱛᱮ ᱦᱟᱥᱟ ᱨᱮ ᱛᱚᱯᱟ ᱞᱮᱠᱷᱟᱱ ᱛᱟᱦᱚᱞᱮ ᱚᱱᱟ ᱡᱟᱦᱟᱸ ᱛᱤᱥ ᱥᱟᱦᱟᱨ ᱞᱮᱠᱟ ᱛᱮᱦᱚᱸ ᱠᱟᱹᱢᱤᱜᱼᱟ ᱟᱨ ᱟᱛᱳ ᱚᱲᱟᱜ ᱥᱮ ᱥᱚᱦᱚᱨ ᱵᱟᱡᱟᱨ ᱥᱮ ᱡᱚᱱᱚ ᱵᱚᱥᱚᱛᱤ ᱮᱞᱟᱠᱟ ᱥᱟᱯᱷᱟ ᱛᱟᱦᱮᱱᱟ ᱟᱨ ᱱᱚᱣᱟ ᱥᱟᱯᱷᱟ ᱫᱚᱦᱚᱭ ᱨᱮᱭᱟᱜ ᱫᱟᱭᱤᱛᱛᱚ ᱫᱚ ᱥᱚᱨᱠᱟᱨ ᱥᱟᱶᱛᱮ ᱯᱨᱚᱛᱮᱠᱴᱤ ᱵᱮᱠᱛᱤ ᱜᱮ ᱡᱟᱹᱨᱩᱲ ᱠᱟᱱᱟ ᱪᱟᱞᱟᱜ ᱦᱤᱡᱩᱜ ᱦᱚᱨ ᱨᱮ ᱡᱟᱦᱟᱸᱭ ᱜᱮ ᱡᱟᱦᱟᱸ ᱢᱟᱱ ᱛᱟᱦᱟᱸ ᱵᱟᱝ ᱜᱤᱰᱤ ᱡᱟᱹᱨᱩᱲ ᱠᱟᱱᱟ ᱱᱳᱝᱨᱟ ᱡᱤᱱᱤᱥ ᱥᱮ ᱡᱚᱢᱟᱜ ᱥᱮᱭᱟᱣᱟᱜ ᱥᱮ ᱟᱨᱢᱟ ᱡᱟᱦᱟᱸ ᱞᱮᱠᱟᱱᱟᱜ ᱜᱮ